ᱱᱚᱣᱟ ᱴᱚᱴᱷᱟ ᱨᱮᱫᱚ ᱢᱟᱨᱟᱜ ᱪᱮᱬᱮ ᱠᱚᱸᱜ ᱪᱮᱬᱮ ᱢᱤᱨᱩ ᱪᱮᱬᱮ ᱯᱚᱛᱟᱢ ᱪᱮᱬᱮ ᱯᱟᱣᱨᱟ ᱪᱮᱬᱮ ᱡᱤᱦᱩ ᱪᱮᱬᱮ ᱯᱷᱩᱪᱤ ᱪᱮᱬᱮ ᱯᱟᱡᱷᱟᱲ ᱪᱮᱬᱮ ᱠᱤᱥᱱᱤ ᱪᱮᱬᱮ ᱠᱟᱸᱦᱩ ᱪᱮᱬᱮ ᱯᱤᱭᱳ ᱪᱮᱬᱮ ᱰᱷᱤᱯᱪᱩᱭ ᱪᱮᱬᱮ ᱪᱤᱛᱨᱤ ᱪᱮᱬᱮ ᱫᱟᱜ ᱠᱟᱹᱦᱩ ᱪᱮᱬᱮ ᱮᱢᱟᱱ ᱮᱢᱟᱱ ᱪᱮᱬᱮ ᱠᱚ ᱢᱮᱱᱟᱜ ᱠᱚᱣᱟ ᱱᱤᱛᱳᱜ ᱵᱚᱨᱛᱚᱢᱟᱱ ᱨᱮ ᱧᱮᱞᱚᱜ ᱠᱟᱱᱟ ᱟᱵᱚ ᱢᱟᱹᱱᱢᱤ ᱠᱚ ᱢᱟᱨᱟᱝ ᱢᱟᱨᱟᱝ ᱫᱟᱨᱮ ᱠᱚ ᱢᱟᱜ ᱠᱟᱛᱮᱫ ᱥᱮ ᱱᱚᱥᱴᱚ ᱠᱟᱛᱮᱫ ᱢᱟᱨᱟᱝ ᱢᱟᱨᱟᱝ ᱚᱲᱟᱜ ᱥᱮ ᱞᱚᱡᱽ ᱠᱚᱠᱚ ᱵᱮᱱᱟᱣᱮᱫᱟ ᱟᱨ ᱵᱟᱦᱨᱮ ᱠᱷᱚᱱ ᱠᱚ ᱦᱤᱡᱩᱜ ᱠᱟᱱᱟ ᱚᱱᱟ ᱠᱚ ᱧᱮᱞ ᱞᱟᱹᱜᱤᱫ ᱚᱱᱟᱛᱮ ᱢᱟᱨᱟᱜ ᱪᱮᱬᱮ ᱟᱨ ᱯᱟᱡᱷᱟᱲ ᱪᱮᱬᱮ ᱠᱚᱫᱚ ᱵᱟᱹᱭᱼᱵᱟᱹᱭ ᱛᱮᱠᱚ ᱟᱫᱚᱜ ᱠᱟᱱᱟ ᱱᱚᱣᱟ ᱫᱚ ᱟᱵᱚ ᱢᱟᱹᱱᱢᱤ ᱟᱹᱰᱤ ᱵᱟᱹᱲᱤᱡ ᱵᱚᱱ ᱠᱟᱹᱢᱤᱭᱮᱫᱟ ᱫᱟᱨᱮ ᱱᱟᱹᱲᱤ ᱵᱟᱝᱠᱷᱟᱱ ᱡᱤᱭᱟᱹᱞᱤ ᱠᱚᱫᱚ ᱪᱤᱠᱟᱹᱛᱮ ᱵᱟᱧᱪᱟᱣ ᱠᱚ ᱛᱟᱦᱮᱱᱟ ᱚᱱᱟᱛᱮ ᱫᱟᱨᱮ ᱱᱟᱹᱲᱤ ᱠᱷᱚᱛᱤ ᱨᱮᱱᱟᱜ ᱫᱚ ᱵᱟᱝ ᱠᱟᱱᱟ ᱢᱮᱱᱠᱷᱟᱱ ᱤᱧ ᱫᱚ ᱱᱚᱣᱟᱜᱤᱧ ᱟᱥᱚᱜᱼᱟ ᱡᱮ ᱵᱤᱨᱼᱵᱩᱨᱩ ᱫᱟᱨᱮ ᱱᱟᱹᱲᱤ ᱟᱞᱚ ᱩᱡᱟᱹᱲᱚᱜ ᱢᱟ ᱩᱡᱟᱹᱲ ᱞᱮᱱᱠᱷᱟᱱ ᱱᱩᱠᱩ ᱥᱟᱱᱟᱢ ᱠᱚ ᱜᱚᱡ ᱪᱟᱵᱟᱜᱼᱟ ᱵᱟᱧᱪᱟᱣ ᱵᱟᱝᱠᱚ ᱛᱟᱦᱮᱸ ᱫᱟᱲᱮᱭᱟᱜᱼᱟ ᱚᱱᱟᱛᱮ ᱛᱤᱦᱤᱧ ᱠᱷᱚᱱ ᱫᱚ ᱟᱵᱚ ᱫᱟᱨᱮ ᱱᱟᱹᱲᱤ ᱢᱤᱫᱴᱟᱝ ᱦᱚᱸ ᱵᱟᱵᱚᱱ ᱠᱷᱩᱛᱤᱭᱟ ᱡᱚᱛᱚ ᱥᱚᱢᱯᱚᱱᱱᱚ ᱛᱟᱦᱮᱸ ᱦᱚᱪᱚᱜ ᱮᱱᱠᱷᱟᱱ ᱡᱤᱭᱟᱹᱞᱤ ᱠᱚᱦᱚᱸ ᱡᱚᱛᱚ ᱥᱚᱢᱯᱩᱱᱱᱚ ᱠᱚ ᱵᱟᱧᱪᱟᱣ ᱠᱚ ᱛᱟᱦᱮᱱᱟ ᱟᱨᱚ ᱡᱟᱦᱟᱸ ᱛᱤᱱᱟᱹᱜ ᱦᱚᱯᱚᱱ ᱠᱚᱠᱚ ᱛᱟᱦᱮᱱᱟ ᱡᱚᱛᱚ ᱜᱮ ᱱᱟᱯᱟᱭ ᱛᱮᱠᱚ ᱛᱟᱦᱮᱱᱟ